ᱤᱧ ᱡᱮ ᱚᱠᱟᱴᱟᱜ ᱡᱮᱧ ᱡᱟᱱᱣᱟᱨᱤᱧ ᱪᱟᱥᱚᱜ ᱠᱟᱱᱟ ᱩᱱᱠᱩ ᱡᱟᱱᱣᱟᱨ ᱫᱚ ᱡᱮ ᱠᱟᱹᱴᱤᱡ ᱠᱷᱚᱡ ᱞᱟᱹᱴᱩ ᱫᱷᱟᱹᱨᱤᱡ ᱚᱱᱠᱟᱱ ᱨᱩᱣᱟᱹ ᱢᱮᱱᱟᱜ ᱛᱟᱠᱚᱣᱟ ᱡᱮ ᱡᱮᱢᱚᱱ ᱠᱟᱹᱴᱤᱡ ᱜᱤᱫᱽᱨᱟᱹ

ᱡᱮ ᱥᱩᱠᱨᱤ ᱮᱢᱚᱱ ᱡᱤᱱᱤᱥ ᱠᱟᱱᱟ ᱠᱚ ᱡᱮ ᱡᱚᱝᱞᱤ ᱡᱚᱢᱟᱜ ᱠᱚ ᱡᱚᱢᱫᱟ ᱡᱮ ᱪᱷᱚ ᱢᱟᱥ ᱚᱵᱫᱤ

ᱡᱚᱢ ᱨᱮᱱᱟᱜ ᱨᱩᱪᱤ ᱞᱟᱹᱜᱤᱫ ᱛᱮ ᱞᱮᱵᱟᱨ ᱟᱨ ᱢᱤᱫᱴᱟᱱ ᱵᱷᱤᱴᱟᱢᱤᱱ ᱵᱷᱤᱴᱟᱢᱤᱱ ᱥᱤ ᱢᱮᱱᱟᱜᱼᱟ ᱚᱱᱟ ᱦᱚᱸ ᱚᱱᱟ ᱵᱟᱝᱠᱷᱟᱡ ᱫᱚ ᱩᱱᱠᱩ ᱵᱟᱹᱠᱩ ᱦᱚᱲᱢᱚ ᱵᱟᱝ ᱦᱩᱭᱩᱜ ᱛᱟᱠᱚᱣᱟ ᱟᱨ ᱡᱮᱢᱚᱱ ᱚᱱᱟ ᱥᱚᱸᱜᱮ ᱥᱚᱸᱜᱮ ᱛᱮ ᱟᱵᱚᱣᱟᱜ ᱦᱚᱲᱟᱜ ᱨᱩᱣᱟᱹ ᱢᱮᱱᱟᱜᱼᱟ ᱡᱮᱢᱚᱱ ᱚᱱᱠᱟᱜᱮ ᱥᱩᱠᱨᱤᱭᱟᱜ ᱨᱩᱣᱟᱹ ᱢᱮᱱᱟᱜᱼᱟ ᱛᱳ ᱩᱱᱠᱩ ᱫᱚ ᱚᱱᱟ ᱩᱱᱠᱩ ᱡᱟᱱᱣᱟᱨ ᱫᱚ ᱚᱱᱟᱛᱮ ᱠᱟᱹᱴᱤᱡ ᱠᱷᱚᱡ ᱛᱮ ᱞᱟᱹᱴᱩ ᱫᱷᱟᱹᱵᱤᱡ ᱪᱮᱫ ᱪᱮᱫ ᱠᱚ ᱴᱨᱤᱴᱢᱮᱱᱴ ᱞᱟᱜᱟᱜᱼᱟ ᱪᱮᱫ ᱠᱚ ᱴᱤᱠᱟᱹ ᱞᱟᱜᱟᱜᱼᱟ ᱚᱱᱟ ᱴᱤᱠᱟᱹ ᱫᱚ ᱢᱳᱴᱟᱢᱩᱴᱤ ᱠᱟᱛᱮᱜ ᱤᱧ ᱮᱢᱟᱣ ᱠᱚ ᱠᱟᱱᱟ ᱟᱨ ᱱᱟᱥᱮᱭᱟᱜ ᱜᱮᱭᱟᱱ ᱢᱮᱱᱟᱜ ᱛᱤᱧᱟᱹ ᱥᱮᱬᱟ ᱧᱚᱜ ᱜᱮ ᱛᱳ ᱩᱱᱠᱩ ᱦᱚᱸ ᱡᱟᱱᱣᱟᱨ ᱦᱚᱸ ᱚᱱᱠᱟᱜᱮ ᱨᱩᱣᱟᱹ ᱢᱮᱱᱟᱜ ᱛᱟᱠᱚᱣᱟ ᱦᱚᱲ ᱞᱮᱠᱟᱜᱮ ᱚᱱᱟ ᱠᱚ ᱨᱩᱣᱟᱹᱱᱤᱡᱮᱛᱮ ᱢᱳᱴᱟᱢᱩᱴᱤᱧ ᱫᱮᱠᱵᱷᱟᱞ ᱫᱟᱲᱮᱭᱟᱠᱚ ᱠᱟᱱᱟ ᱟᱨ ᱡᱟᱛᱮ ᱵᱷᱚᱵᱤᱥᱚᱛ ᱨᱮ ᱡᱟᱛᱮ ᱚᱱᱟ ᱨᱩᱣᱟᱹ ᱵᱟᱝ ᱧᱟᱢᱚᱜ ᱱᱤᱭᱟᱹ ᱠᱚᱫᱚ ᱯᱮᱭᱟ ᱛᱟᱦᱮᱱ ᱛᱟᱠᱚ ᱜᱮᱭᱟ ᱤᱭᱟᱹ ᱠᱚ ᱠᱨᱮᱢᱤ ᱦᱚᱸ ᱦᱩᱭᱩᱜ ᱛᱟᱠᱚ ᱜᱮᱭᱟ ᱟᱨ ᱞᱤᱵᱷᱟᱨ ᱨᱮᱱᱟᱜ ᱯᱨᱳᱵᱞᱮᱢ ᱦᱩᱭᱩᱜ ᱛᱟᱠᱚ ᱜᱮᱭᱟ ᱵᱤᱥᱮᱥ ᱠᱟᱛᱮᱜ ᱱᱤᱭᱟᱹ ᱫᱚ ᱟᱹᱰᱤ ᱯᱨᱚᱵᱞᱮᱢ ᱦᱩᱭᱩᱜ ᱛᱟᱠᱚᱣᱟ ᱠᱨᱮᱢᱤ ᱠᱚᱣᱟ ᱠᱚ ᱟᱹᱰᱤ ᱟᱸᱴ ᱟᱞᱮ ᱵᱟᱦᱨᱮ ᱨᱮᱱᱟᱜ ᱱᱤᱭᱟᱹ ᱵᱟᱨᱭᱟ ᱨᱟᱱ ᱫᱚ ᱢᱟᱱᱮ ᱫᱩ ᱢᱟᱥ ᱚᱱᱛᱚᱨ ᱚᱱᱛᱚᱨ ᱡᱚᱢ ᱫᱚᱨᱠᱟᱨ ᱵᱟᱝᱠᱷᱟᱱ ᱫᱚ ᱩᱱᱤ ᱥᱩᱠᱨᱤᱭᱟᱜ ᱦᱚᱲᱢᱚ ᱫᱚ ᱵᱟᱹᱲᱤᱡᱚᱜᱼᱟ ᱟᱨᱠᱤ ᱨᱚᱦᱚᱲᱚᱜ ᱟᱭ ᱛᱳ ᱵᱟᱭ ᱡᱚᱢ ᱫᱟᱲᱮᱭᱟᱜᱼᱟ ᱯᱟᱴᱣᱟᱭᱟᱠᱚ ᱛᱳ ᱱᱤᱭᱟᱹ ᱠᱚᱫᱚ ᱤᱧᱫᱚ ᱵᱮᱥᱛᱤᱧ ᱴᱤᱠᱟᱹᱧ ᱮᱢᱟᱣ ᱠᱚ ᱠᱟᱱᱟ